ᱥᱚᱨᱠᱟᱨᱤ ᱥᱠᱤᱢ ᱵᱚᱞᱛᱮ ᱡᱮᱢᱚᱱ ᱯᱨᱚᱫᱷᱟᱱ ᱢᱚᱱᱛᱨᱤ ᱟᱵᱟᱥ ᱡᱳᱡᱚᱱᱟ ᱟᱞᱮ ᱵᱟᱞᱮ ᱧᱟᱢ ᱠᱟᱜ ᱨᱮᱦᱚᱸ ᱟᱞᱮ ᱟᱰᱮ ᱯᱟᱥᱮ ᱨᱮ ᱤᱧ ᱦᱤᱯᱚᱱ ᱵᱟ ᱥᱮ ᱤᱧ ᱢᱟᱨᱟᱝᱵᱟ ᱛᱟᱠᱚ ᱠᱚ ᱧᱟᱢ ᱠᱟᱜᱼᱟ ᱚᱱᱟ ᱨᱮᱱᱟᱜ ᱥᱩᱡᱳᱜᱽ ᱥᱩᱵᱤᱫᱷᱟ ᱡᱟᱭᱭᱦᱳᱠ ᱢᱚᱡᱽ ᱜᱮ ᱟᱹᱰᱤ ᱢᱚᱡᱽ ᱯᱟᱠᱟ ᱚᱲᱟᱜ ᱠᱟᱫᱟ ᱠᱚ ᱢᱚᱡᱽ ᱛᱮᱠᱚ ᱛᱟᱦᱮᱱ ᱠᱟᱱᱟ ᱟᱨ ᱫᱚᱨᱠᱟᱨ ᱟᱵᱚ ᱨᱮᱸᱜᱮᱡ ᱚᱨᱮᱡ ᱦᱚᱲ ᱡᱮᱦᱮᱛᱩ ᱵᱟᱵᱚᱱ ᱚᱲᱟᱜ ᱫᱩᱣᱟᱹᱨ ᱜᱚᱫᱚᱜ ᱫᱟᱲᱮᱭᱟᱜ ᱠᱟᱱᱟ ᱯᱟᱠᱟ ᱚᱲᱟᱜ ᱠᱟᱸᱪᱟ ᱚᱲᱟᱜ ᱨᱮᱜᱮ ᱛᱟᱦᱮᱱ ᱦᱩᱭᱩᱜ ᱠᱟᱱ ᱛᱟᱵᱳᱱᱟ ᱥᱟᱨᱟ ᱡᱤᱵᱚᱱ ᱡᱟᱭᱦᱚᱠ ᱥᱚᱨᱠᱟᱨ ᱡᱚᱫᱤ ᱢᱤᱫ ᱫᱚᱢᱮ ᱮᱢ ᱮᱫ ᱠᱷᱟᱡ ᱜᱮ ᱯᱮ ᱯᱩᱱ ᱯᱤᱲᱦᱤ ᱡᱟᱭ ᱦᱳᱠ ᱚᱱᱟ ᱚᱲᱟᱜ ᱨᱮᱵᱚᱱ ᱛᱟᱦᱮᱸ ᱫᱟᱲᱮᱭᱟᱜᱼᱟ ᱯᱟᱠᱟ ᱚᱲᱟᱜ ᱫᱟᱜ ᱫᱤᱱ ᱦᱚᱭ ᱫᱤᱱ ᱤᱭᱟᱹ ᱫᱤᱱ ᱚᱲᱟᱜ ᱜᱷᱚᱱᱚ ᱵᱟᱝ ᱡᱩᱛ ᱦᱩᱭᱩᱜ ᱛᱟᱵᱚᱱᱟ ᱥᱮ ᱵᱟᱝ ᱪᱤᱠᱟᱭ ᱦᱩᱭᱩᱜ ᱛᱟᱵᱚᱱᱟ ᱟᱨ ᱡᱟᱦᱟᱸ ᱤᱧᱟᱹᱜ ᱠᱟᱛᱷᱟ ᱦᱤᱡᱩᱜ ᱠᱟᱱ ᱤᱧᱦᱚᱸ ᱨᱟᱡᱽᱡᱚ ᱥᱚᱨᱠᱟᱨ ᱛᱚᱨᱚᱯᱷ ᱠᱷᱚᱡ ᱥᱚᱨᱠᱟᱨᱤ ᱥᱠᱤᱞ ᱨᱮᱭᱟᱜ ᱞᱟᱵᱷ ᱤᱧ ᱧᱟᱢ ᱫᱚᱧ ᱧᱟᱢ ᱞᱮᱜ ᱜᱮᱭᱟ ᱡᱮᱢᱚᱱ ᱮᱠ ᱠᱟᱞᱤᱱ ᱢᱳᱵᱟᱭᱤᱞ ᱵᱟ ᱯᱮᱰ ᱴᱮᱵᱽᱞᱮᱴ ᱠᱤᱨᱤᱧ ᱨᱮᱭᱟᱜ ᱯᱚᱭᱥᱟ ᱡᱮᱦᱮᱛᱩ ᱯᱮᱱᱰᱟᱢᱤᱠ ᱯᱚᱨᱯᱚᱨ ᱥᱮ ᱯᱮᱱᱰᱟᱢᱤᱠ ᱞᱟᱦᱟ ᱦᱚᱸ ᱚᱱᱞᱟᱭᱤᱱ ᱛᱮ ᱯᱟᱲᱦᱟᱣ ᱠᱚ ᱨᱮᱭᱟᱜ ᱡᱳᱨ ᱴᱳᱨ ᱯᱨᱚᱛᱷᱟ ᱪᱟᱹᱞᱩ ᱛᱟᱦᱮᱸ ᱠᱟᱱᱟ ᱥᱮ ᱮᱦᱚᱵ ᱞᱮᱱᱟ ᱛᱚᱠᱷᱚᱱ ᱟᱭᱢᱟ ᱚᱲᱟᱜ ᱨᱮᱱ ᱜᱤᱫᱽᱨᱟᱹ ᱜᱮ ᱥᱮ ᱜᱚᱜᱚᱼᱵᱟᱵᱟ ᱠᱤᱨᱤᱧ ᱨᱮᱭᱟᱜ ᱠᱷᱚᱢᱚᱛᱟ ᱵᱟᱝ ᱛᱟᱦᱮᱱ ᱛᱟᱦᱮᱱ ᱠᱟᱱ ᱛᱟᱠᱚ ᱛᱟᱦᱮᱱᱟ ᱢᱳᱵᱟᱭᱤᱞ ᱥᱮ ᱴᱮᱵᱽᱞᱮᱴ ᱮ ᱠᱤᱨᱤᱧ ᱟᱭᱟ ᱡᱟᱭᱦᱚᱠ ᱱᱚᱣᱟ ᱥᱠᱤᱢ ᱦᱮᱡ ᱠᱟᱨᱚᱱᱟᱜ ᱛᱮ ᱟᱭᱢᱟ ᱠᱚᱲᱟ ᱥᱮ ᱠᱩᱲᱤ ᱚᱱᱞᱟᱭᱤᱱ ᱠᱞᱟᱥ ᱞᱟᱹᱜᱤᱫ ᱥᱮ ᱚᱱᱞᱟᱭᱤᱱ ᱨᱮ ᱯᱟᱲᱦᱟᱣ ᱞᱟᱹᱜᱤᱫ ᱡᱚᱛᱚ ᱥᱩᱡᱳᱜᱽ ᱥᱩᱵᱤᱫᱷᱟ ᱠᱚ ᱦᱟᱛ ᱫᱟᱲᱮᱭᱟᱜ ᱠᱟᱱᱟ ᱡᱚᱦᱟᱨ ᱜᱮ